ᱱᱚᱣᱟ ᱡᱮᱜᱮᱛ ᱫᱚ ᱟᱢ ᱟᱭᱢᱟ ᱞᱮᱠᱟᱛᱮ ᱩᱛᱱᱟᱹᱣ ᱟᱠᱟᱱᱟ ᱡᱮᱢᱚᱱ ᱞᱟᱦᱟ ᱨᱮᱱ ᱦᱚᱲ ᱫᱚ ᱵᱤᱨ ᱯᱟᱠᱟᱲ ᱨᱮ ᱛᱟᱦᱮᱸ ᱠᱟᱛᱮᱜ ᱥᱮᱸᱫᱽᱨᱟ ᱠᱟᱨᱠᱟ ᱠᱟᱛᱮᱜ ᱠᱚ ᱡᱚᱢᱮᱫ ᱛᱟᱦᱮᱸᱜ ᱢᱮᱱᱠᱷᱟᱱ ᱱᱤᱛᱚᱜ ᱫᱚ ᱚᱝᱠᱟ ᱫᱚ ᱵᱟᱝ ᱱᱤᱛᱚᱜ ᱫᱚ ᱱᱤᱡᱮᱨᱟᱜ ᱡᱚᱢᱤ ᱨᱮ ᱪᱟᱥ ᱟᱵᱟᱫ ᱠᱟᱛᱮᱜ ᱠᱚ ᱡᱚᱢᱫᱟ ᱟᱨ ᱵᱟᱝ ᱱᱟᱱᱟ ᱦᱩᱱᱟᱹᱨ ᱵᱮᱯᱥᱟ ᱵᱟᱹᱱᱤᱡᱡᱚ ᱠᱟᱛᱮᱜ ᱠᱚ ᱡᱚᱢᱫᱟ ᱪᱟᱹᱠᱨᱤ ᱵᱟᱹᱠᱨᱤ ᱠᱟᱛᱮᱜ ᱠᱚ ᱡᱚᱢᱫᱟ ᱚᱝᱠᱟ ᱜᱮ ᱡᱚᱛᱚ ᱛᱤᱜ ᱛᱤᱜᱮ ᱟᱹᱰᱤ ᱩᱱᱱᱚᱛᱚ ᱠᱟᱱᱟ ᱱᱤᱛᱚᱝ ᱦᱚᱲ ᱪᱟᱸᱫᱚ ᱨᱮᱠᱚ ᱪᱟᱞᱟᱜ ᱠᱟᱱᱟ ᱨᱤᱥᱟᱨᱪ ᱫᱟᱠᱚ ᱥᱟᱶᱛᱮ ᱟᱭᱢᱟ ᱞᱮᱠᱟᱱ ᱚᱝᱠᱟ ᱡᱤᱱᱤᱥ ᱠᱚ ᱛᱩᱫᱽ ᱟᱠᱟᱱᱟ ᱡᱟᱦᱟᱸ ᱛᱮ ᱟᱠᱚᱣᱟᱜ ᱠᱟᱹᱢᱤ ᱟᱹᱰᱤ ᱥᱚᱦᱚᱡᱽ ᱛᱮ ᱦᱩᱭᱩᱜ ᱠᱟᱱᱟ ᱟᱨ ᱫᱷᱟ ᱨᱛᱤ ᱫᱚ ᱵᱚᱫᱚᱞ ᱟᱠᱟᱱᱟ ᱞᱟᱦᱟ ᱫᱚ ᱦᱚᱭ ᱦᱤᱥᱤᱫ ᱫᱟᱜ ᱡᱟᱹᱲᱤ ᱚᱠᱛᱚ ᱱᱟᱹᱯᱤᱛ ᱦᱩᱭᱩᱜ ᱠᱟᱱ ᱛᱟᱦᱮᱸᱜ ᱢᱮᱱᱠᱷᱟᱱ ᱱᱮᱛᱟᱨ ᱫᱚ ᱚᱠᱛᱚ ᱱᱟᱹᱯᱤᱛ ᱫᱟᱜ ᱥᱮ ᱚᱠᱛᱚ ᱱᱟᱹᱯᱤᱛ ᱥᱤᱛᱩᱝ ᱫᱚ ᱵᱟᱝ ᱦᱩᱭᱩᱜ ᱠᱟᱱᱟ ᱡᱟᱦᱟᱸ ᱛᱮ ᱟᱨᱡᱟᱣ ᱴᱷᱤᱠ ᱴᱷᱟᱠ ᱵᱟᱝ ᱦᱩᱭᱩᱜ ᱠᱟᱱᱟ